ᱡᱟᱦᱟᱸ ᱢᱟᱨᱮ ᱯᱤᱲᱦᱤ ᱟᱨ ᱱᱤᱛᱳᱜ ᱡᱟᱦᱟᱸ ᱡᱩᱣᱟᱹᱱ ᱯᱤᱲᱦᱤ ᱢᱮᱱᱟᱜ ᱠᱚᱣᱟ ᱱᱩᱠᱩ ᱠᱚ ᱢᱚᱫᱽᱫᱷᱮ ᱨᱮ ᱠᱤᱱᱛᱩ ᱟᱹᱰᱤ ᱜᱚᱴᱟᱝ ᱢᱟᱱᱚᱥᱤᱠ ᱫᱤᱠ ᱫᱤᱭᱮ ᱥᱮ ᱟᱨᱛᱷᱤᱠ ᱫᱤᱠ ᱫᱤᱭᱮ ᱟᱹᱰᱤ ᱜᱚᱴᱟᱝ ᱱᱤᱛᱳᱜ ᱨᱮᱦᱚᱸ ᱢᱟᱱᱮ ᱪᱤᱱᱛᱟᱹ ᱵᱷᱟᱵᱱᱟ ᱨᱮᱱᱟᱜ ᱯᱟᱨᱛᱷᱚᱠᱠᱚ ᱢᱮᱱᱟᱜᱼᱟ ᱡᱮᱢᱚᱱ ᱥᱮᱬᱟ ᱯᱤᱲᱦᱤ ᱨᱮ ᱡᱟᱦᱟᱸ ᱠᱚ ᱛᱟᱦᱮᱠᱟᱱᱟ ᱥᱮᱫᱟᱭ ᱯᱤᱲᱦᱤ ᱨᱮᱱ ᱦᱚᱲ ᱠᱚᱫᱚ ᱴᱟᱠᱟ ᱯᱚᱭᱥᱟ ᱪᱮᱛᱟᱱ ᱨᱮᱫᱚ ᱩᱱᱠᱩᱣᱟᱜ ᱫᱚ ᱩᱱᱟᱹᱜ ᱫᱚ ᱫᱚᱨᱠᱟᱨ ᱫᱚ ᱵᱟᱝ ᱯᱟᱲᱟᱜ ᱠᱟᱱ ᱛᱟᱦᱮᱱᱟ ᱱᱤᱛᱳᱜ ᱡᱟᱦᱟᱸᱞᱮᱠᱟ ᱫᱚᱨᱠᱟᱨ ᱯᱟᱲᱟᱜ ᱠᱟᱱᱟ ᱩᱱ ᱥᱮᱫᱟᱭ ᱯᱤᱲᱦᱤ ᱨᱮᱱ ᱦᱚᱲ ᱠᱚᱫᱚ ᱩᱱ ᱫᱚ ᱟᱨ ᱠᱟᱹᱢᱤ ᱟᱨ ᱡᱚᱢ ᱱᱚᱣᱟ ᱵᱮᱜᱚᱨ ᱫᱚ ᱮᱴᱟᱜ ᱠᱤᱪᱷᱩ ᱨᱮᱱᱟᱜ ᱪᱤᱱᱛᱟᱹ ᱫᱷᱟᱨᱟ ᱫᱚ ᱵᱟᱝ ᱛᱟᱦᱮᱠᱟᱱ ᱛᱟᱠᱚᱣᱟ ᱠᱟᱹᱢᱤᱭᱟᱹᱧ ᱡᱚᱢᱟᱹᱧ ᱥᱚᱝᱥᱟᱨᱟᱹᱧ ᱵᱟᱥ ᱱᱚᱣᱟ ᱜᱮ ᱛᱟᱦᱮᱠᱟᱱᱟ ᱟᱨ ᱱᱤᱛᱳᱜ ᱫᱤᱱ ᱦᱚᱸ ᱵᱚᱫᱚᱞᱮᱱᱟ ᱦᱚᱲᱟᱜ ᱪᱤᱱᱛᱟᱹ ᱵᱷᱟᱵᱱᱟ ᱦᱚᱸ ᱵᱚᱫᱚᱞᱮᱱᱟ ᱱᱤᱛᱳᱜ ᱫᱚ ᱥᱩᱫᱷᱩᱢᱟᱛᱨᱚ ᱤᱧᱤᱧ ᱨᱚᱡᱜᱟᱨᱟᱹᱧ ᱡᱚᱢᱟᱹᱧ ᱠᱟᱹᱢᱤᱭᱟᱹᱧ ᱱᱚᱣᱟ ᱠᱚ ᱵᱟᱝ ᱠᱟᱛᱮ ᱫᱚ ᱱᱤᱛᱳᱜ ᱫᱚ ᱟᱨᱚ ᱟᱭᱢᱟ ᱜᱚᱴᱟᱝ ᱢᱚᱱᱮ ᱨᱮ ᱦᱟᱱᱟ ᱱᱟᱣᱟ ᱠᱩᱠᱢᱩ ᱦᱚᱸ ᱦᱮᱡ ᱠᱟᱱᱟ ᱡᱟᱦᱟᱸ ᱫᱚ ᱰᱤᱡᱤᱴᱮᱞ ᱥᱮ ᱯᱷᱤᱡᱤᱠᱮᱞ ᱵᱷᱟᱵ ᱛᱮᱦᱚᱸ ᱟᱵᱚ ᱠᱩᱠᱢᱩ ᱵᱚᱱ ᱧᱮᱞᱮᱫᱟ ᱟᱨ ᱟᱵᱚᱣᱟᱜ ᱠᱩᱠᱢᱩ ᱯᱩᱨᱟᱹᱣ ᱨᱮᱭᱟᱜ ᱵᱚ ᱡᱟᱨ ᱡᱮᱢᱚᱱ ᱛᱮᱵᱚᱱ ᱠᱩᱨᱩᱢᱩᱴᱩᱭᱮᱫ ᱜᱮᱭᱟ ᱩᱱᱟᱹᱜ ᱫᱤᱱ ᱫᱚ ᱡᱮᱢᱚᱱ ᱦᱟᱲᱟᱢ ᱵᱩᱲᱦᱤ ᱦᱚᱲ ᱠᱚᱠᱚ ᱛᱟᱦᱮᱠᱟᱱᱟ ᱩᱱᱠᱩ ᱫᱚ ᱡᱚᱠᱷᱚᱱ ᱜᱮ ᱟᱠᱚ ᱞᱟᱸᱜᱟ ᱠᱚ ᱵᱩᱡᱷᱟᱹᱣᱮᱫ ᱛᱟᱦᱮᱱᱟ ᱠᱟᱹᱢᱤ ᱞᱟᱸᱜᱟ ᱛᱮ ᱩᱱ ᱫᱚ ᱟᱹᱭᱩᱵ ᱛᱚᱨᱟ ᱵᱮᱥ ᱫᱚ ᱥᱤᱸᱜᱟᱹᱲ ᱞᱟᱜᱽᱬᱮ ᱮᱱᱮᱡ ᱠᱚ ᱪᱟᱹᱞᱩᱭᱮᱫ ᱛᱟᱦᱮᱱᱟ ᱟᱨ ᱟᱠᱚ ᱠᱤᱪᱷᱩᱴᱟ ᱢᱟᱱᱚᱥᱤᱠ ᱵᱷᱟᱵᱛᱮ ᱥᱟᱱᱛᱤ ᱠᱚ ᱵᱩᱡᱷᱟᱹᱣᱮᱫ ᱛᱟᱦᱮᱱᱟ ᱢᱮᱱᱠᱷᱟᱱ ᱱᱤᱛᱳᱜᱟᱜ ᱫᱤᱱ ᱨᱮᱫᱚ ᱟᱚ ᱡᱟᱦᱟᱸ ᱦᱚᱲ ᱢᱮᱱᱟᱜ ᱵᱚᱱᱟ ᱟᱵᱚᱣᱟᱜ ᱫᱚ ᱱᱤᱛᱳᱝ ᱟᱵᱚᱣᱟᱜ ᱠᱩᱠᱢᱩ ᱯᱩᱨᱟᱹᱣ ᱞᱟᱹᱜᱤᱫ ᱛᱮ ᱴᱷᱤᱠᱼᱴᱷᱟᱠ ᱡᱚᱢ ᱨᱮᱱᱟᱜ ᱥᱚᱢᱚᱭ ᱵᱟᱵᱚᱱ ᱧᱟᱢᱮᱫᱟ ᱟᱨ ᱦᱟᱸᱰᱮ ᱱᱷᱟᱰᱮ ᱯᱨᱳᱜᱨᱟᱢ ᱨᱮᱱᱟᱜ ᱥᱮ ᱮᱱᱮᱡ ᱥᱮᱨᱮᱧ ᱨᱮᱱᱟᱜ ᱴᱟᱭᱤᱢ ᱛᱚ ᱵᱟᱝ ᱜᱮᱵᱚᱱ ᱚᱰᱚᱠ ᱫᱟᱲᱮᱭᱟᱜ ᱠᱟᱱᱟ ᱛᱚ ᱚᱱᱟ ᱠᱷᱟᱹᱛᱤᱨ ᱛᱮ ᱤᱧᱟᱹᱜ ᱢᱮᱱᱫᱚ ᱱᱤᱭᱟᱹ ᱜᱮ ᱡᱮ ᱟᱵᱚ ᱡᱟᱦᱟᱸᱛᱤᱱᱟᱹᱜ ᱜᱮ ᱢᱮᱱᱟᱜ ᱵᱚᱱ ᱢᱟᱹᱱᱢᱤ ᱠᱟᱱᱟᱵᱚᱱ ᱟᱵᱚ ᱢᱤᱫ ᱫᱤᱱ ᱦᱤᱞᱳᱜ ᱥᱟᱱᱟᱢ ᱠᱚᱜᱮ ᱟᱵᱚ ᱜᱩᱡᱩᱜ ᱜᱩᱭᱩᱜ ᱛᱟᱵᱚᱱᱟ ᱛᱚ ᱚᱱᱟ ᱠᱷᱟᱹᱛᱤᱨ ᱛᱮ ᱟᱵᱚᱣᱟᱜ ᱠᱩᱠᱢᱩ ᱡᱩᱫᱤᱭᱳ ᱵᱟᱝ ᱯᱩᱨᱟᱹᱜᱼᱟ ᱢᱮᱱᱠᱷᱟᱱ ᱟᱵᱚ ᱫᱚ ᱚᱱᱟ ᱠᱩᱠᱢᱩ ᱯᱩᱨᱟᱹᱣ ᱨᱮᱱᱟᱜ ᱪᱮᱥᱴᱟ ᱨᱮᱫᱚ ᱥᱚᱵ ᱥᱚᱢᱚᱭ ᱜᱮᱵᱚᱱ ᱛᱟᱦᱮᱱ ᱢᱟᱜᱮ ᱡᱮ ᱟᱨ ᱟᱵᱚ ᱟᱵᱚᱣᱟᱜ ᱢᱚᱱᱮ ᱟᱞᱚ ᱵᱚᱱ ᱠᱚᱢ ᱡᱳᱨ ᱢᱟᱜᱮ ᱦᱳᱭᱛᱳ ᱚᱱᱟ ᱠᱩᱠᱢᱩ ᱪᱮᱫ ᱞᱮᱠᱟᱱᱟᱜ ᱠᱟᱱᱟ ᱵᱟᱝᱠᱷᱟᱱ ᱟᱵᱚ ᱚᱱᱟ ᱠᱩᱠᱢᱩ ᱫᱚ ᱱᱤᱦᱟᱹᱛ ᱜᱮᱵᱚᱱ ᱯᱩᱨᱩᱱ ᱫᱟᱲᱭᱟᱜᱼᱟ ᱡᱟᱦᱟᱸ ᱫᱚ ᱦᱳᱭᱛᱳ ᱟᱵᱚ ᱨᱮᱱ ᱦᱟᱯᱲᱟᱢ ᱠᱚᱦᱚᱸ ᱚᱱᱟ ᱠᱩᱠᱢᱩ ᱵᱟᱝᱠᱚ ᱯᱩᱨᱟᱹᱣ ᱫᱟᱲᱮ ᱠᱟᱣᱫᱟ ᱟᱵᱚ ᱢᱚᱫᱽᱫᱷᱮ ᱨᱮᱦᱚᱸ ᱚᱱᱟ ᱠᱤᱱᱛᱩ ᱥᱚᱠᱛᱤ ᱢᱮᱣᱟᱜᱼᱟ ᱚᱱᱟ ᱠᱩᱠᱢᱩ ᱵᱚᱱ ᱯᱩᱨᱟᱹᱣ ᱫᱟᱲᱮ ᱭᱟᱜᱼᱟ ᱢᱮᱱᱛᱮ ᱛᱚ ᱩᱱᱟᱹᱜ ᱫᱤᱱ ᱨᱮᱱ ᱡᱟᱦᱟᱸ ᱦᱟᱯᱲᱟᱢ ᱠᱚ ᱛᱟᱦᱮᱠᱟᱱᱟ ᱩᱱᱠᱩ ᱫᱚ ᱚᱱᱟ ᱠᱚ ᱪᱤᱱᱛᱟᱹ ᱵᱷᱟᱵᱱᱟ ᱵᱟᱝ ᱛᱟᱦᱮᱠᱟᱱ ᱛᱟᱠᱚᱣᱟ ᱠᱩᱠᱢᱩ ᱤᱫᱤ ᱠᱟᱛᱮ ᱱᱤᱛᱳᱜ ᱡᱟᱦᱟᱸ ᱦᱟᱨᱟᱜ ᱠᱚᱲᱟ ᱜᱤᱫᱟᱹᱨ ᱡᱩᱣᱟᱹᱱ ᱠᱚᱲᱟ ᱜᱤᱫᱟᱹᱨ ᱢᱮᱱᱟᱜ ᱠᱚᱣᱟ ᱠᱩᱲᱤ ᱜᱤᱫᱟᱹᱨ ᱢᱮᱱᱟᱜ ᱠᱚᱣᱟ ᱱᱩᱠᱩᱠᱣᱟᱜ ᱪᱤᱱᱛᱟᱹ ᱵᱷᱟᱵᱱᱟ ᱫᱚ ᱦᱩᱭ ᱠᱟᱱᱟ ᱱᱤᱡᱮᱨᱟᱜ ᱠᱩᱠᱢᱩ ᱯᱩᱨᱚᱱ ᱤᱫᱤ ᱠᱟᱛᱮ ᱛᱚ ᱚᱱᱠᱟ ᱜᱮ ᱱᱤᱡᱮᱨᱟᱜ ᱠᱩᱠᱢᱩ ᱯᱩᱨᱟᱹᱱ ᱨᱮ ᱥᱟᱱᱟᱢ ᱠᱚᱜᱮ ᱜᱚᱲᱚ ᱵᱚᱱ ᱛᱟᱦᱮᱱ ᱢᱟ ᱱᱤᱡᱮᱨᱟᱜ ᱠᱩᱠᱢᱩ ᱱᱤᱡᱮ ᱛᱮᱜᱮ ᱵᱚᱱ ᱯᱩᱨᱟᱹᱣ ᱫᱟᱲᱮᱭᱟᱜᱼᱟ